ᱯᱚᱱᱚᱨᱚᱭ ᱟᱜᱚᱥᱴ ᱥᱟᱫᱷᱤᱱᱛᱟ ᱫᱤᱵᱚᱥ ᱯᱟᱸᱪᱮᱭ ᱢᱮ ᱯᱚᱱᱵᱤᱛ ᱨᱟᱹᱜᱷᱩᱱᱟᱛᱷ ᱢᱩᱨᱢᱩ ᱡᱟᱱᱟᱢ ᱢᱟᱦᱟ ᱛᱤᱨᱤᱥᱟ ᱡᱩᱱ ᱦᱩᱞ ᱢᱟᱦᱟ ᱯᱚᱪᱤᱥᱮ ᱰᱤᱥᱮᱢᱵᱚᱨ ᱵᱚᱲᱚ ᱫᱤᱱ ᱪᱷᱚᱵᱤᱥᱮ ᱡᱟᱱᱩᱣᱟᱨᱤ ᱯᱚᱡᱟᱛᱚᱱᱛᱨᱚ ᱫᱤᱵᱚᱥ